ᱵᱟᱡᱟᱨ ᱨᱮᱭᱟᱜ ᱨᱮᱰᱤᱢᱮᱰ ᱠᱤᱪᱨᱤᱪ ᱠᱚᱫᱚ ᱱᱚᱣᱟ ᱠᱚᱫᱚ ᱢᱟᱱᱮ ᱵᱤᱫᱮᱥᱤ ᱵᱤᱫᱮᱥ ᱠᱷᱚᱱ ᱠᱚ ᱠᱚ ᱵᱟᱱᱟᱣᱟ ᱵᱟᱝᱠᱷᱟᱱ ᱞᱟᱹᱴᱩ ᱞᱟᱹᱩ ᱯᱷᱮᱠᱴᱚᱨᱤ ᱠᱚᱨᱮ ᱢᱟᱱᱮ ᱢᱟᱱᱮ ᱠᱤᱪᱨᱤᱪ ᱫᱚᱠᱟᱱ ᱨᱮᱠᱚ ᱟᱫᱚ ᱚᱱᱟ ᱠᱚᱫᱚ ᱵᱮᱥ ᱵᱷᱟᱹᱜᱤᱛᱮ ᱵᱟᱠᱚ ᱵᱟᱱᱟᱣ ᱛᱟᱦᱮᱱᱟ ᱟᱨ ᱵᱮᱥ ᱵᱷᱟᱹᱜᱤᱛᱮ ᱵᱟᱝ ᱵᱮᱱᱟᱣ ᱠᱷᱟᱹᱛᱤᱨ ᱱᱚᱣᱟ ᱠᱚ ᱨᱮᱰᱤᱢᱮᱰ ᱠᱤᱪᱨᱤᱪ ᱠᱚᱫᱚ ᱟᱫᱚ ᱡᱟᱹᱥᱛᱤ ᱫᱤᱱ ᱫᱚ ᱵᱟᱝ ᱪᱟᱞᱟᱜ ᱠᱟᱱᱟ ᱤᱱᱟᱹ ᱠᱷᱟᱹᱛᱤᱨ ᱤᱱᱟᱹ ᱠᱷᱟᱹᱛᱤᱨ ᱤᱧᱟᱹᱜ ᱠᱷᱟᱹᱛᱤᱨ ᱢᱟᱱᱮ ᱱᱚᱣᱟ ᱫᱚ ᱵᱷᱮᱜᱟᱨᱟ ᱵᱷᱮᱜᱟᱨᱟ ᱟᱨ ᱱᱚᱣᱟ ᱪᱮᱫ ᱠᱚ ᱢᱮᱛᱟᱜᱼᱟ ᱡᱟᱥᱴ ᱥᱤᱞᱟᱹᱭ ᱜᱟᱞᱟᱝ ᱠᱟᱛᱮ ᱵᱚᱱ ᱠᱤᱨᱤᱧᱮᱫᱟ ᱚᱱᱟ ᱠᱚᱫᱚ ᱟᱹᱰᱤ ᱡᱟᱹᱥᱛᱤ ᱢᱟᱱᱮ ᱵᱷᱟᱜᱮ ᱴᱷᱤᱠ ᱢᱟᱱᱮ ᱠᱚ ᱥᱤᱞᱟᱹᱭ ᱛᱟᱦᱮᱱᱟ ᱚᱱᱟ ᱠᱚ ᱠᱤᱪᱨᱤᱪ ᱠᱚᱫᱚ ᱟᱨ ᱵᱷᱟᱜᱮ ᱫᱤᱠ ᱵᱷᱟᱜᱮ ᱢᱟᱱᱮ ᱵᱷᱟᱜᱮ ᱞᱮᱠᱟᱜᱮ ᱢᱟᱱᱮ ᱢᱟᱱᱮ ᱟᱭᱢᱟ ᱫᱤᱱ ᱞᱮᱠᱟᱜᱮ ᱪᱟᱞᱟᱜ ᱠᱟᱱᱟ ᱢᱟᱱᱮ ᱚᱠᱟ ᱫᱚ ᱫᱩ ᱵᱚᱪᱷᱚᱨ ᱛᱤᱱ ᱵᱚᱪᱷᱚᱨ ᱪᱟᱞᱟᱜ ᱛᱟᱦᱮᱱ ᱜᱮ ᱱᱚᱣᱟ ᱠᱚ ᱥᱤᱞᱟᱹᱭ ᱜᱟᱞᱟᱝᱼᱟᱜ ᱞᱩᱜᱽᱲᱤᱡ ᱠᱚᱫᱚ ᱟᱨ ᱟᱫᱚ ᱡᱟᱹᱥᱛᱤ ᱠᱟᱭᱛᱮ ᱟᱛᱳ ᱴᱚᱞᱟᱨᱮᱱ ᱦᱚᱲ ᱫᱚ ᱢᱟᱱᱮ ᱱᱚᱣᱟ ᱥᱤᱞᱟᱭᱟᱜ ᱜᱮ ᱟᱹᱰᱤ ᱢᱚᱡᱽ ᱠᱚ ᱠᱩᱥᱤᱭᱟᱜᱼᱟ ᱵᱚᱨᱠᱚᱡ ᱫᱟᱢ ᱠᱚ ᱚᱱᱟ ᱠᱚᱢᱜᱮ ᱛᱟᱦᱮᱱᱟ ᱚᱱᱟ ᱠᱷᱟᱹᱛᱤᱨ ᱟᱨ ᱚᱱᱟ ᱠᱚᱫᱚ ᱵᱟᱦᱨᱮ ᱫᱤᱥᱚᱢ ᱠᱷᱚᱱ ᱦᱤᱡᱩᱜᱼᱟ ᱞᱟᱹᱴᱩ ᱞᱟᱹᱴᱩ ᱯᱷᱮᱠᱴᱟᱨᱤ ᱠᱷᱚᱱ ᱦᱤᱡᱩᱜᱼᱟ ᱤᱱᱟᱹ ᱠᱷᱟᱹᱛᱤᱨ ᱚᱱᱟ ᱨᱮᱰᱤᱢᱮᱰ ᱠᱤᱪᱨᱤᱪ ᱠᱚᱫᱚ ᱢᱟᱱᱮ ᱡᱟᱹᱥᱛᱤ ᱫᱟᱢ ᱜᱮᱭᱟ ᱟᱨ ᱦᱚᱨᱚᱜ ᱫᱚᱠᱚ ᱦᱚᱨᱚᱜ ᱵᱟᱸᱫᱮᱭᱟᱜ ᱜᱮᱭᱟ ᱵᱟᱱᱟᱨ ᱜᱮ ᱢᱮᱱᱠᱷᱟᱱ ᱫᱚ ᱟᱵᱚ ᱟᱛᱳ ᱴᱚᱞᱟ ᱠᱚᱨᱮᱱ ᱦᱚᱲ ᱛᱚ ᱟᱵᱚ ᱚᱱᱟ ᱥᱤᱞᱟᱭᱟᱜ ᱜᱮ ᱡᱟᱹᱥᱛᱤ ᱵᱚᱱ ᱠᱩᱥᱤᱭᱟᱜᱼᱟ ᱟᱨ ᱚᱱᱟ ᱠᱚᱜᱮ ᱵᱚᱱ ᱧᱮᱞ ᱟᱹᱜᱩ ᱠᱟᱫᱟ ᱥᱤᱞᱟᱭᱟᱜ ᱥᱤᱞᱟᱭᱟᱜ ᱞᱩᱜᱽᱲᱤᱡ ᱠᱚᱜᱮ ᱤᱱᱟᱹᱜ ᱠᱷᱟᱹᱛᱤᱨ ᱱᱚᱣᱟ ᱠᱚᱵᱚᱱ ᱠᱩᱥᱤᱭᱟᱜ ᱠᱟᱱᱟ